ᱤᱧᱟᱹᱜ ᱴᱚᱴᱷᱟ ᱨᱮ ᱥᱟᱜᱟᱲᱚᱢ ᱥᱩᱵᱤᱫᱟ ᱫᱚ ᱦᱩᱭᱩᱜ ᱠᱟᱱᱟ ᱚᱱᱟ ᱠᱚᱫᱚ ᱵᱟᱥ ᱴᱮᱠᱥᱤ ᱴᱳᱴᱳ ᱱᱚᱣᱟ ᱠᱚᱛᱮ ᱜᱮ ᱥᱟᱸᱜᱷᱟᱨᱤᱭᱟᱹ ᱥᱮ ᱦᱚᱲ ᱠᱚ ᱦᱟᱸᱰᱮ ᱱᱟᱰᱮ ᱠᱚ ᱪᱟᱞᱟᱜ ᱠᱟᱱᱟ ᱥᱩᱨ ᱨᱮ ᱪᱟᱞᱟᱜ ᱞᱟᱹᱜᱤᱫ ᱴᱳᱴᱳ ᱴᱮᱠᱥᱤ ᱠᱚᱢ ᱠᱷᱚᱨᱪᱟᱛᱮ ᱟᱨ ᱥᱟ ᱜᱤᱧ ᱨᱮ ᱪᱟᱞᱟᱜ ᱞᱟᱹᱜᱤᱫ ᱥᱟᱜᱟᱲᱚᱢ ᱵᱟᱥ ᱜᱟᱹᱰᱤ ᱚᱱᱟ ᱠᱚ ᱵᱚᱱ ᱵᱮᱵᱚᱦᱟᱨᱮᱜ ᱠᱟᱱᱟ